ᱵᱷᱟᱨᱚᱛ ᱨᱮᱱᱟᱜ ᱮᱱᱮᱡ ᱥᱮᱨᱮᱧ ᱵᱚᱞᱤᱭᱩᱰ ᱨᱮᱭᱟᱜ ᱦᱚᱸᱠᱚ ᱠᱩᱥᱤᱭᱟᱜ ᱜᱮᱭᱟ ᱟᱹᱰᱤ ᱟᱭᱢᱟᱼᱟᱭᱢᱟ ᱵᱚᱞᱤᱭᱩᱰ ᱨᱮᱱ ᱮᱱᱮᱡ ᱥᱮᱨᱮᱧ ᱠᱩᱡ ᱦᱮᱱᱟᱜ ᱠᱚᱣᱟ ᱵᱷᱟᱨᱚᱛ ᱨᱮᱱᱟᱜ ᱮᱱᱮᱡᱼᱥᱮᱨᱮᱧ ᱡᱮᱢᱚᱱ ᱫᱚᱝ ᱮᱱᱮᱡ ᱫᱚᱝ ᱥᱮᱨᱮᱧ ᱞᱟᱜᱽᱬᱮ ᱮᱱᱮᱡ ᱞᱟᱜᱽᱬᱮ ᱥᱮᱨᱮᱧ ᱥᱚᱨᱦᱟᱭ ᱮᱱᱮᱡ ᱥᱚᱨᱦᱟᱭ ᱥᱮᱨᱮᱧ ᱵᱟᱦᱟ ᱮᱱᱮᱡ ᱵᱟᱦᱟ ᱥᱮᱨᱮᱧ ᱟᱵᱚ ᱴᱨᱮᱰᱤᱥᱚᱱᱟᱞ ᱮᱱᱮᱡ ᱫᱚ ᱟᱹᱰᱤ ᱜᱮᱠᱚ ᱠᱩᱥᱤᱭᱟᱜᱼᱟ